ᱡᱚᱦᱟᱨ ᱜᱮ ᱤᱧᱫᱚ ᱚᱵᱤᱡᱤᱛ ᱦᱮᱢᱵᱨᱚᱢ ᱤᱧ ᱢᱮᱱᱮᱫᱼᱟ ᱡᱟᱦᱟᱸ ᱫᱚ ᱟᱛᱳ ᱨᱟᱱᱤᱯᱩᱨ ᱠᱷᱚᱱ ᱤᱧ ᱢᱮᱱᱮᱫᱼᱟ ᱠᱟᱛᱷᱟ ᱫᱚ ᱱᱚᱣᱟ ᱠᱟᱱᱟ ᱡᱮ ᱠᱤᱪᱷᱩ ᱫᱤᱱ ᱞᱟᱹᱜᱤᱫ ᱟᱞᱮ ᱯᱷᱮᱢᱮᱞᱤ ᱠᱷᱚᱱ ᱫᱟᱬᱟᱱ ᱞᱟᱹᱜᱤᱫ ᱢᱤᱫᱴᱮᱱ ᱢᱟᱱᱮ ᱴᱨᱤᱯ ᱞᱮ ᱥᱟᱵ ᱥᱟᱯᱲᱟᱣ ᱟᱠᱟᱫᱟ ᱡᱟᱦᱟᱸ ᱫᱚ ᱟᱹᱰᱤᱜᱟᱱ ᱢᱟᱱᱮ ᱵᱟᱨ ᱯᱮ ᱫᱤᱱ ᱨᱮᱭᱟᱜ ᱴᱨᱤᱯ ᱢᱮᱱᱟᱜᱼᱟ ᱛᱳ ᱚᱱᱟ ᱠᱷᱟᱹᱛᱤᱨ ᱛᱮᱜᱮ ᱟᱢ ᱥᱚᱸᱜᱮ ᱡᱳᱜᱟᱡᱳᱜᱽ ᱦᱩᱭᱩᱜᱚᱜ ᱠᱟᱱᱟ ᱡᱮ ᱱᱚᱣᱟ ᱴᱨᱤᱯ ᱞᱮᱠᱷᱟᱱ ᱟᱢᱟᱜ ᱜᱟᱹᱰᱤ ᱞᱟᱹᱠᱛᱤ ᱢᱮᱱᱟᱜᱼᱟ ᱛᱳ ᱟᱢᱟᱜ ᱜᱟᱹᱰᱤ ᱨᱮ ᱛᱤᱱᱟᱹᱜ ᱮᱢ ᱦᱟᱛᱟᱣᱼᱟ ᱠᱟᱛᱷᱟ ᱫᱚ ᱦᱩᱭᱩᱜ ᱠᱟᱱᱟ ᱫᱟᱢ ᱠᱷᱟᱹᱛᱤᱨ ᱛᱮ ᱟᱞᱮ ᱫᱟᱬᱟᱱ ᱞᱟᱹᱜᱤᱫ ᱡᱟᱦᱟᱸ ᱞᱳᱠᱮᱥᱮᱱ ᱞᱮ ᱥᱤᱞᱮᱠᱴ ᱠᱟᱜ ᱚᱱᱟ ᱫᱚ ᱦᱩᱭᱩᱜᱚᱜ ᱠᱟᱱᱟ ᱡᱮᱢᱚᱱ ᱟᱹᱞᱤᱯᱩᱨ ᱫᱩᱣᱟᱨ ᱦᱟᱡᱟᱨ ᱫᱩᱣᱟᱨᱤ ᱦᱮᱸ ᱟᱹᱫᱤᱱᱟ ᱢᱚᱥᱡᱤᱫ ᱥᱮᱭ ᱨᱚᱠᱚᱢ ᱡᱟᱭᱜᱟ ᱫᱟᱬᱟᱱ ᱦᱩᱭᱩᱜᱼᱟ ᱞᱟᱜᱽᱼᱵᱷᱟᱜᱽ ᱵᱟᱨ ᱛᱷᱮᱠᱮ ᱯᱮ ᱫᱤᱱ ᱨᱮᱭᱟᱜ ᱢᱤᱫᱴᱮᱱ ᱴᱨᱤᱯ ᱠᱟᱱᱟ ᱢᱮᱱᱠᱷᱟᱱ ᱚᱱᱟ ᱴᱨᱤᱯ ᱛᱮ ᱟᱢ ᱛᱤᱱᱟᱹᱜ ᱯᱚᱭᱥᱟᱢ ᱦᱟᱛᱟᱣᱟ ᱚᱱᱟ ᱠᱷᱟᱹᱛᱤᱨ ᱛᱮ ᱟᱢ ᱥᱮᱫ ᱤᱧ ᱠᱩᱞᱤ ᱥᱚᱦᱚᱨᱮᱫ ᱢᱮᱭᱟ ᱵᱟᱝ ᱫᱚ ᱟᱞᱮ ᱱᱤᱭᱟᱹ ᱞᱟᱦᱟ ᱡᱟᱦᱟᱸ ᱴᱨᱤᱯ ᱨᱮᱭᱟᱜ ᱡᱟᱦᱟᱸ ᱜᱟᱞᱢᱟᱨᱟᱣ ᱞᱮᱫᱼᱟ ᱚᱱᱟᱫᱚ ᱮᱱᱛᱮᱫ ᱟᱹᱰᱤᱜᱟᱱ ᱯᱚᱭᱥᱟ ᱢᱤᱫᱴᱮᱱ ᱦᱤᱥᱟᱹᱵ ᱨᱮᱭᱟᱜ ᱜᱮ ᱟᱫᱚ ᱚᱱᱟ ᱠᱷᱟᱹᱛᱤᱨ ᱛᱮᱜᱮ ᱟᱢ ᱴᱷᱮᱱ ᱢᱤᱫᱴᱮᱡ ᱠᱩᱠᱞᱤ ᱛᱟᱦᱮᱭᱮᱱᱟ ᱡᱮ ᱱᱚᱣᱟ ᱴᱨᱤᱯ ᱞᱮᱠᱷᱟᱱ ᱟᱢ ᱛᱤᱱᱟᱹᱜ ᱜᱟᱱ ᱯᱩᱭᱥᱟᱢ ᱦᱟᱛᱟᱣ ᱠᱮᱭᱟ